ᱟᱞᱮ ᱯᱩᱨᱩᱞᱤᱭᱟᱹ ᱡᱮᱞᱟ ᱯᱩᱨᱩᱞᱤᱭᱟᱹ ᱡᱮᱞᱟ ᱨᱮᱱ ᱫᱚ ᱟᱡᱚᱫᱤᱭᱟᱹ ᱵᱩᱨᱩ ᱨᱮᱱᱫᱚ ᱛᱚ ᱟᱞᱮ ᱫᱚ ᱪᱮᱫ ᱠᱚᱞᱮ ᱟᱹᱠᱷᱨᱤᱧᱟ ᱳᱭ ᱥᱟᱠᱟᱢ ᱠᱚᱞᱮ ᱟᱹᱠᱷᱨᱤᱧᱟ ᱯᱟᱛᱲᱟ ᱠᱚᱞᱮ ᱟᱹᱠᱷᱨᱤᱧᱟ ᱪᱮᱫᱠᱚ ᱵᱮᱱᱟᱣ ᱠᱟᱛᱮ ᱛᱟᱨᱯᱚᱨ ᱤᱭᱟᱹ ᱠᱚ ᱥᱟᱦᱟᱱ ᱠᱚᱦᱚᱸᱞᱮ ᱟᱹᱠᱷᱨᱤᱧᱟ ᱥᱟᱦᱟᱱ ᱠᱚᱫᱚ ᱩᱱᱠᱩ ᱢᱮᱱ ᱫᱚᱠᱚ ᱢᱮᱱ ᱵᱟᱲᱟ ᱠᱮᱜ ᱜᱮᱭᱟ ᱟᱨ ᱠᱚᱫᱚ ᱛᱚᱵᱮ ᱚᱱᱟ ᱥᱟᱦᱟᱱ ᱫᱟᱹᱛᱟᱹᱱᱤ ᱥᱟᱠᱟᱢ ᱠᱚ ᱯᱟᱸᱡᱟ ᱠᱚᱫᱚ ᱱᱚᱛᱮ ᱡᱚᱡᱚᱼᱵᱤᱞᱤ ᱦᱚᱸᱞᱮ ᱟᱹᱠᱷᱨᱤᱧᱟ ᱛᱮᱨᱮᱞ ᱠᱚᱦᱚᱸᱞᱮ ᱟᱹᱠᱷᱨᱤᱧ ᱵᱟᱲᱟᱭ ᱜᱮᱭᱟ ᱪᱮᱫ ᱪᱚᱝ ᱚᱱᱟ ᱠᱚᱫᱚ ᱟᱨ ᱵᱟᱝᱠᱚ ᱢᱮᱱᱟᱜᱼᱟ ᱪᱮᱫ ᱪᱚᱝ